ᱱᱚᱜᱼᱚᱭ ᱡᱮ ᱧᱮᱞᱚᱜ ᱠᱟᱱ ᱪᱮᱛᱟᱱ ᱜᱨᱚᱦᱚ ᱨᱮᱱ ᱦᱚᱲ ᱫᱚ ᱟᱹᱰᱤ ᱠᱚ ᱤᱭᱟᱹᱣᱟ ᱱᱟᱯᱟᱭᱟ ᱡᱮᱢᱚᱱ ᱚᱱᱟ ᱪᱮᱛᱟᱱ ᱜᱨᱚᱦᱚ ᱨᱮᱱ ᱱᱩᱠᱩ ᱤᱭᱟᱹ ᱠᱚᱫᱚ ᱤᱱᱟᱹᱜ ᱫᱚ ᱵᱟᱹᱧ ᱵᱟᱲᱟᱭᱟ ᱡᱮ ᱩᱱᱠᱩᱣᱟᱜ ᱦᱚᱸ ᱡᱤᱫᱴᱟᱝ ᱡᱤᱭᱚᱱ ᱫᱚ ᱢᱮᱱᱟᱜ ᱜᱮᱭᱟ ᱡᱮᱢᱚᱱ ᱡᱤᱣᱤ ᱠᱚᱫᱚ ᱡᱮᱢᱚᱱ ᱪᱮᱛᱟᱱ ᱨᱮᱱ ᱡᱮᱦᱮᱛᱩ ᱤᱭᱟᱹ ᱠᱟᱱᱟ ᱠᱚ ᱩᱱᱠᱩ ᱠᱚ ᱢᱚᱡᱽ ᱜᱮ ᱡᱮᱢᱚᱱ ᱧᱤᱫᱟᱹ ᱞᱮᱱᱠᱷᱟᱱ ᱡᱮᱢᱚᱱ ᱡᱩᱞᱩᱜ ᱡᱩᱞᱩᱜ ᱠᱚ ᱡᱩᱞᱩᱜᱚᱜᱼᱟ ᱡᱮ ᱢᱚᱡᱽ ᱜᱮᱠᱚ ᱧᱮᱞᱚᱜᱚᱜᱼᱟ ᱱᱚᱝᱠᱟᱱᱟᱜ ᱦᱚᱸ ᱤᱭᱟᱹ ᱢᱮᱱᱟᱜ ᱜᱮᱭᱟ ᱡᱮᱢᱚᱱ ᱤᱱᱟᱹᱜ ᱤᱭᱟᱹ ᱵᱷᱟᱵᱮ ᱫᱚ ᱵᱟᱹᱧ ᱵᱟᱲᱟᱭᱟ ᱡᱮ ᱱᱩᱠᱩ ᱦᱚᱸ ᱡᱮ ᱢᱤᱫᱴᱟᱝ ᱡᱤᱣᱤᱭᱟᱱ ᱦᱚᱲ ᱠᱟᱱ ᱜᱮᱭᱟ ᱠᱚ ᱡᱮ ᱤᱱᱟᱹᱜ ᱢᱚᱡᱽ ᱠᱚ ᱧᱮᱞ ᱦᱚᱪᱚᱭᱟ ᱫᱷᱟᱹᱨᱛᱤ ᱡᱮ ᱱᱚᱜᱼᱚ ᱱᱚᱝᱠᱟᱱ ᱤᱭᱟᱹ ᱠᱟᱱᱟ ᱟᱨ ᱧᱮᱞ ᱞᱮᱠᱷᱟᱱ ᱩᱱᱠᱩ ᱠᱚ ᱛᱟᱦᱮᱱ ᱠᱷᱟᱱ ᱥᱮᱨᱢᱟ ᱨᱮ ᱡᱮᱦᱮᱛᱩ ᱢᱚᱡᱽ ᱜᱮ ᱫᱷᱟᱹᱨᱛᱤ ᱦᱚᱸ ᱢᱟᱨᱥᱟᱞ ᱜᱮ ᱰᱤᱜᱲ ᱰᱤᱜᱽ ᱛᱟᱦᱮᱱᱟ ᱱᱚᱜᱼᱚᱝᱠᱟᱱᱟᱜ ᱤᱭᱟᱹ ᱡᱤᱱᱤᱥ ᱠᱟᱱᱟ ᱟᱨ ᱱᱩᱠᱩ ᱧᱮᱞ ᱞᱮᱠᱚ ᱠᱷᱟᱱ ᱫᱚ ᱱᱩᱠᱩ ᱦᱚᱸ ᱢᱤᱫᱴᱟᱝ ᱢᱟᱹᱱᱢᱤ ᱞᱮᱠᱟᱱ ᱦᱚᱲ ᱠᱟᱱ ᱜᱮᱭᱟ ᱠᱚ ᱩᱱᱠᱩ ᱛᱮᱜᱮ ᱟᱵᱚ ᱦᱚᱸᱠᱚ ᱢᱟᱨᱥᱟᱞ ᱠᱟᱜ ᱵᱚᱱᱟ